ᱱᱤᱭᱟᱹ ᱥᱟᱱᱛᱟᱲᱤ ᱨᱮ ᱯᱚᱸᱰᱤᱛ ᱨᱟᱹᱜᱷᱩᱱᱟᱛᱷ ᱢᱩᱨᱢᱩ ᱢᱤᱫᱴᱟᱝ ᱠᱟᱛᱷᱟᱭ ᱢᱮᱱ ᱦᱚᱴᱚ ᱞᱮᱫᱟᱭ ᱡᱮ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞ ᱞᱮᱢ ᱟᱫ ᱞᱮᱨᱮ ᱨᱚᱲ ᱮᱢ ᱟᱫ ᱞᱮᱨᱮ ᱫᱷᱚᱨᱚᱢ ᱮᱢ ᱟᱫ ᱞᱮᱨᱮ ᱟᱢ ᱦᱚᱸᱢ ᱟᱫᱚᱜ ᱱᱚᱣᱟ ᱠᱟᱛᱷᱟ ᱨᱮᱱᱟᱜ ᱡᱟᱦᱟᱸ ᱜᱟᱹᱦᱤᱨ ᱢᱮᱱᱮᱫ ᱛᱮᱫ ᱫᱚ ᱱᱚᱝᱠᱟᱱᱟ ᱡᱮ ᱟᱢ ᱡᱟᱦᱟᱸ ᱥᱟᱱᱛᱟᱲᱤ ᱛᱮᱢ ᱨᱚᱲᱫᱟ ᱥᱮ ᱥᱟᱱᱛᱟᱲᱤ ᱯᱟᱹᱨᱥᱤ ᱛᱮ ᱟᱢᱮᱢ ᱦᱚᱲ ᱥᱟᱝ ᱮᱢ ᱢᱮᱥᱟᱜ ᱠᱟᱱᱟ ᱤᱱᱟᱹ ᱛᱮᱫᱚ ᱟᱢᱟᱜ ᱥᱟᱞᱟᱜ ᱟᱨ ᱢᱤᱫᱴᱟᱝ ᱦᱚᱲᱟᱜ ᱢᱤᱫᱴᱟᱝ ᱚᱱᱛᱚᱨ ᱨᱮᱱᱟᱜ ᱜᱮ ᱥᱟᱹᱜᱟᱹᱭ ᱛᱮᱭᱟᱨᱚᱜ ᱠᱟᱱᱟ ᱚᱱᱟ ᱡᱚᱠᱷᱚᱱ ᱟᱢᱮᱢ ᱵᱷᱟᱹᱜᱤᱭᱟ ᱟᱫᱚ ᱡᱟᱦᱟᱸᱭ ᱡᱟᱦᱟᱸᱭ ᱦᱚᱲ ᱩᱱᱠᱩ ᱥᱟᱱᱛᱟᱲᱤ ᱛᱮᱠᱚ ᱨᱚᱲ ᱮᱫᱟ ᱥᱮ ᱚᱞ ᱫᱟᱠᱚ ᱩᱱᱠᱩ ᱥᱟᱞᱟᱜ ᱫᱚ ᱵᱟᱹᱭ ᱵᱟᱹᱭᱛᱮ ᱚᱱᱟ ᱢᱮᱥᱟ ᱨᱮᱫᱚ ᱟᱢ ᱫᱷᱚᱠᱚᱡ ᱮᱢ ᱵᱩᱡᱷᱟᱹᱣᱟ ᱤᱱᱟᱹ ᱛᱟᱭᱚᱢ ᱡᱟᱦᱟᱱᱟᱜ ᱫᱷᱚᱨᱚᱢ ᱢᱮᱱᱮᱫ ᱫᱚ ᱵᱚᱸᱜᱟᱼᱵᱳᱨᱳ ᱞᱟᱭᱼᱞᱟᱠᱪᱟᱨ ᱟᱵᱚᱣᱟᱜ ᱮᱱᱮᱡ ᱥᱮᱨᱮᱧ ᱠᱚ ᱚᱱᱟ ᱠᱚ ᱥᱟᱶ ᱡᱚᱯᱲᱟᱣ ᱛᱟᱦᱮᱱ ᱠᱷᱟᱱ ᱫᱚ ᱟᱢ ᱦᱚᱸ ᱨᱟᱹᱥᱠᱟᱹ ᱥᱟᱞᱟᱜ ᱜᱮ ᱟᱢᱟᱜ ᱡᱤᱭᱚᱱ ᱦᱚᱸ ᱠᱟᱴᱟᱣ ᱤᱫᱤᱜ ᱛᱟᱢᱟ ᱟᱨ ᱤᱱᱟᱹ ᱠᱚᱢ ᱵᱟᱹᱜᱤ ᱞᱮᱠᱷᱟᱱ ᱡᱟᱦᱟᱸ ᱟᱵᱚ ᱥᱟᱱᱛᱟᱲ ᱥᱮ ᱥᱟᱱᱛᱟᱲᱤ ᱯᱟᱹᱨᱥᱤ ᱛᱟᱞᱟᱛᱮ ᱢᱮᱱᱟᱜᱼᱟ ᱚᱱᱟ ᱠᱚ ᱡᱩᱫᱤᱢ ᱵᱟᱹᱜᱤᱭᱟ ᱛᱟᱦᱚᱞᱮ ᱮᱠᱟᱞᱜᱮ ᱟᱢᱫᱚ ᱮᱠᱷᱮᱱ ᱢᱤᱫ ᱠᱚᱬ ᱨᱮᱜᱮ ᱛᱟᱦᱮᱸ ᱩᱛᱟᱹᱨᱚᱜ ᱟᱢ ᱡᱟᱦᱟᱸ ᱛᱮᱫᱚ ᱚᱱᱟᱜᱮ ᱥᱟᱹᱨᱤ ᱠᱟᱛᱷᱟ ᱛᱮᱫᱚ ᱩᱞᱴᱟᱹ ᱥᱮᱜ ᱛᱮ ᱜᱩᱨᱩ ᱜᱚᱢᱠᱮ ᱢᱮᱱ ᱠᱟᱫᱟᱭ ᱟᱢ ᱫᱚᱢ ᱟᱫ ᱟᱠᱟᱱᱟ ᱱᱚᱣᱟ ᱠᱷᱟᱹᱛᱤᱨ ᱛᱮ ᱱᱚᱣᱟ ᱥᱟᱱᱛᱟᱲᱤ ᱯᱟᱹᱨᱥᱤ ᱛᱮᱜᱮ ᱟᱵᱚ ᱫᱚ ᱱᱤᱛᱚᱜ ᱫᱚ ᱡᱮᱣᱮᱫ ᱠᱷᱚᱱᱟᱜ ᱮᱠᱫᱚᱢ ᱦᱟᱱᱮ ᱵᱚᱸᱜᱟ ᱛᱟᱞᱟ ᱫᱷᱟᱹᱵᱤᱡ ᱱᱚᱣᱟ ᱛᱮᱜᱮ ᱡᱚᱛᱷᱟᱛ ᱥᱟᱺᱦᱤᱡ ᱵᱟᱧᱪᱟᱣ ᱢᱮᱱᱟᱜ ᱵᱚᱱᱟ